ᱤᱧ ᱫᱚ ᱩᱯᱚᱱᱱᱟᱥ ᱫᱚ ᱟᱹᱰᱤ ᱟᱸᱴᱤᱧ ᱠᱩᱥᱤᱭᱟᱜᱼᱟ ᱪᱮᱫᱟᱜ ᱥᱮ ᱩᱯᱚᱱᱱᱟᱥ ᱢᱟᱫᱽᱫᱷᱚᱢ ᱛᱮ ᱟᱵᱚ ᱵᱤᱵᱷᱤᱱᱱᱚ ᱥᱚᱢᱚᱭ ᱨᱮᱱᱟᱜ ᱛᱚᱠᱷᱚᱱᱟᱜ ᱥᱟᱢᱟᱡᱤᱠ ᱟᱨᱷᱦᱤᱠ ᱮᱵᱚᱝ ᱨᱟᱡᱽᱱᱤᱛᱤᱠ ᱯᱚᱨᱤᱵᱮᱥ ᱪᱮᱫ ᱞᱮᱠᱟ ᱛᱟᱦᱮᱸ ᱠᱟᱱᱟ ᱪᱮᱫ ᱞᱮᱠᱟ ᱵᱟᱝ ᱛᱟᱦᱮᱸ ᱠᱟᱱᱟ ᱱᱚᱣᱟ ᱠᱚᱵᱚᱱ ᱵᱟᱰᱟᱭ ᱧᱟᱢ ᱫᱟᱲᱮᱭᱟᱜᱼᱟ ᱠᱤᱪᱷᱩ ᱠᱤᱪᱷᱩ ᱩᱯᱚᱱᱱᱟᱥ ᱧᱩᱛᱩᱢ ᱫᱚ ᱵᱮᱥ ᱵᱟᱝ ᱫᱤᱥᱟᱹᱜ ᱠᱟᱱᱟ ᱠᱤᱱᱛᱩᱧ ᱯᱟᱲᱦᱟᱣ ᱠᱟᱫᱟ ᱡᱟᱦᱟᱸ ᱨᱮᱫᱚ ᱟᱵᱚᱣᱟᱜ ᱵᱤᱥᱮᱥ ᱠᱚᱨᱮ ᱟᱵᱚ ᱥᱟᱱᱛᱟᱲ ᱠᱚᱣᱟᱜ ᱢᱤᱫᱴᱮᱡ ᱡᱮ ᱜᱚᱨᱵ ᱥᱟᱹᱞᱤ ᱤᱛᱤᱦᱟᱥ ᱢᱮᱱᱟᱜ ᱛᱟᱵᱚᱱᱟ ᱚᱱᱟ ᱩᱯᱚᱱᱱᱟᱥ ᱢᱟᱫᱽᱫᱷᱚᱢ ᱛᱮ ᱤᱧᱤᱧ ᱵᱟᱰᱟᱭ ᱧᱟᱢ ᱠᱟᱫᱟ ᱡᱟᱦᱟᱸ ᱫᱚ ᱵᱚᱨᱛᱚᱢᱟᱱ ᱥᱚᱢᱚᱭ ᱨᱮ ᱚᱠᱟ ᱵᱳᱭ ᱨᱮᱜᱮ ᱟᱵᱚ ᱠᱚᱨᱮᱱ ᱢᱚᱦᱟ ᱯᱩᱨᱩᱥ ᱠᱚᱣᱟᱜ ᱤᱛᱤᱦᱟᱥ ᱵᱟᱠᱚ ᱚᱞ ᱠᱟᱫᱟ ᱚᱱᱟ ᱚᱸᱰᱮ ᱠᱷᱚᱡ ᱵᱟᱰᱟᱭ ᱧᱟᱢ ᱠᱟᱱᱟ ᱮᱵᱚᱝ ᱱᱚᱝᱠᱟᱱᱟᱜ ᱟᱨᱚ ᱟᱭᱢᱟ ᱠᱤᱪᱷᱩ ᱢᱮᱱᱟᱜᱼᱟ ᱡᱟᱦᱟᱸ ᱫᱚ ᱩᱯᱚᱱᱱᱟᱥ ᱢᱟᱫᱽᱫᱷᱚᱢ ᱛᱮ ᱟᱵᱚ ᱛᱚᱠᱷᱚᱱᱟᱜ ᱥᱚᱢᱚᱭ ᱨᱮᱱᱟᱜ ᱠᱟᱛᱷᱟ ᱠᱚ ᱛᱚᱠᱷᱚᱱᱟᱜ ᱯᱚᱨᱤᱵᱮᱥ ᱨᱮᱱᱟᱜ ᱥᱚᱢᱚᱭ ᱜᱮ ᱟᱵᱚ ᱵᱚᱱ ᱵᱩᱡ ᱧᱟᱢ ᱫᱟᱲᱮᱭᱟᱜᱼᱟ ᱚᱱᱟᱛᱮ ᱤᱧ ᱫᱚ ᱩᱯᱚᱱᱱᱟᱥ ᱟᱹᱰᱤ ᱟᱸᱴᱤᱧ ᱠᱩᱥᱤᱭᱟᱜᱼᱟ